ᱤᱧ ᱫᱚ ᱟᱦᱮᱸ ᱴᱚᱞᱟ ᱨᱤᱱᱤᱡ ᱠᱟᱹᱱᱟᱹᱧ ᱟᱞᱮ ᱟᱛᱳᱨᱮ ᱢᱤᱫᱴᱟᱝ ᱢᱟᱨᱟᱝ ᱚᱠᱚᱡ ᱜᱚᱰᱟ ᱦᱮᱱᱟᱜᱼᱟ ᱚᱸᱰᱮ ᱵᱮᱲᱟ ᱞᱮᱱ ᱠᱷᱟᱱ ᱜᱮ ᱜᱤᱫᱽᱨᱟᱹ ᱠᱚᱠᱚ ᱦᱤᱡᱩᱜᱼᱟ ᱮᱱᱮᱡ ᱡᱚᱝ ᱟᱠᱚ ᱟᱨᱦᱚᱸ ᱚᱱᱠᱟ ᱜᱮ ᱟᱭᱢᱟ ᱟᱹᱰᱤ ᱥᱟᱸᱜᱮ ᱵᱟᱹᱵᱩ ᱜᱤᱫᱽᱨᱟᱹ ᱠᱚ ᱠᱚ ᱦᱤᱡᱩᱜ ᱟᱠᱚ ᱵᱚᱞ ᱠᱚᱠᱚ ᱮᱱᱮᱡᱟ ᱚᱠᱚᱭ ᱠᱚᱪᱚᱝ ᱴᱮᱱᱤᱥ ᱠᱚᱠᱚ ᱮᱱᱮᱡᱼᱟ ᱚᱠᱚᱭ ᱠᱚᱪᱚᱝ ᱚᱱᱠᱟ ᱜᱮ ᱦᱚᱴᱟ ᱵᱟᱹᱰᱤ ᱠᱚ ᱟᱹᱰᱤ ᱠᱤᱪᱷᱩ ᱜᱮᱠᱚ ᱠᱷᱮᱞᱟ ᱟᱨ ᱦᱚᱭ ᱵᱮᱲᱟ ᱞᱮᱱᱠᱷᱟᱱ ᱫᱚ ᱟᱫᱚ ᱛᱟᱭᱚᱢ ᱫᱚ ᱟᱹᱰᱤ ᱥᱟᱸᱜᱮ ᱟᱭᱚ ᱠᱚ ᱞᱮᱠᱟᱱ ᱠᱚ ᱫᱤᱫᱤ ᱫᱟᱹᱭ ᱠᱚ ᱞᱮᱠᱟᱱ ᱠᱚᱞᱮ ᱜᱮᱞᱮ ᱦᱤᱡᱩᱜᱼᱟ ᱟᱨ ᱞᱮ ᱫᱩᱲᱩᱵ ᱠᱟᱛᱮ ᱟᱹᱰᱤ ᱜᱟᱱ ᱞᱮ ᱜᱚᱞᱯᱷᱚᱭᱟ ᱞᱟᱸᱫᱟᱭᱟᱞᱮ ᱢᱟᱱᱮ ᱟᱹᱰᱤ ᱵᱮᱥ ᱵᱩᱡᱷᱟᱹᱜᱼᱟ ᱵᱮᱲᱟ ᱞᱮᱱ ᱠᱷᱟᱱ ᱟᱨ ᱜᱚᱰᱟ ᱦᱚᱸ ᱛᱟᱞᱮ ᱚᱱᱠᱟᱱᱟᱜ ᱪᱮᱫ ᱢᱟᱱᱮ ᱫᱟᱜ ᱠᱚ ᱯᱮᱨᱮᱡᱚᱜ ᱜᱮᱭᱟ ᱠᱷᱟᱹᱞᱤ ᱫᱤᱱ ᱠᱚ ᱤᱭᱟᱹ ᱫᱟᱜ ᱫᱤᱱ ᱵᱮᱲᱟ ᱠᱚ ᱟᱨ ᱱᱚᱝᱠᱟ ᱜᱮ ᱜᱤᱫᱽᱨᱟᱹ ᱠᱚᱦᱚᱸ ᱠᱚ ᱦᱤᱡᱩᱜᱼᱟ ᱫᱤᱱ ᱜᱮ ᱢᱟᱱᱟ ᱠᱚᱜᱮᱭᱟᱞᱮ ᱚᱸᱰᱮ ᱟᱞᱚᱯᱮ ᱪᱟᱞᱟᱜᱼᱟ ᱜᱚᱰᱟᱨᱮ ᱚᱸᱰᱮ ᱫᱟᱜ ᱯᱮᱨᱮᱡ ᱟᱠᱟᱱᱟ ᱜᱚᱰᱟ ᱫᱚ ᱛᱟᱦᱚᱞᱮ ᱠᱷᱟᱨᱟᱯ ᱜᱮ ᱨᱮᱦᱚᱸ ᱢᱟᱱᱮ ᱵᱮᱥ ᱜᱮᱭᱟ ᱟᱞᱮ ᱟᱛᱳ ᱥᱩᱨ ᱨᱮ ᱦᱮᱱᱟᱜᱼᱟ ᱟᱹᱰᱤ ᱠᱩᱥᱤ ᱜᱮᱞᱮ ᱵᱩᱡᱷᱟᱹᱣ ᱠᱟᱜᱼᱟ ᱪᱮ ᱜᱚᱰᱟ ᱞᱮ ᱧᱟᱢ ᱠᱟᱜᱼᱟ ᱢᱮᱱᱛᱮ ᱟᱞᱮ ᱥᱩᱨ ᱨᱮ ᱜᱚᱰᱟ ᱢᱮᱱᱟᱜ ᱟᱠᱟᱫ ᱢᱮᱱᱛᱮ ᱟᱫᱚ ᱚᱱᱠᱟ ᱜᱮ ᱜᱤᱫᱽᱨᱟᱹ ᱠᱚᱦᱚᱸ ᱠᱚ ᱠᱷᱮᱞᱳᱰ ᱜᱮᱭᱟ ᱟᱹᱰᱤ ᱜᱮ ᱟᱨ ᱥᱟᱭᱠᱮᱞ ᱠᱚ ᱪᱟᱞᱟᱣ ᱪᱟᱞᱟᱣ ᱛᱮ ᱠᱷᱟᱨᱟᱯ ᱦᱚᱸ ᱠᱷᱟᱨᱟᱯ ᱜᱚᱫᱚᱜ ᱜᱮᱭᱟ ᱜᱚᱰᱟ ᱠᱚᱦᱚᱸ ᱛᱟᱞᱮ ᱜᱮ ᱟᱫᱚ ᱴᱷᱤᱠ ᱜᱮᱭᱟ ᱮᱱ ᱨᱮᱦᱚᱸ ᱢᱟᱱᱮ ᱟᱹᱰᱤ ᱵᱮᱥ ᱜᱮᱞᱮ ᱵᱩᱡᱷᱟᱹᱣᱟ ᱟᱨ ᱞᱮ ᱫᱩᱲᱩᱵ ᱠᱚᱜᱼᱟ ᱱᱚᱰᱮ ᱟᱞᱮ ᱜᱚᱰᱟ ᱥᱩᱨ ᱨᱮ ᱫᱚᱠᱟᱱ ᱠᱚᱦᱚᱸ ᱢᱮᱱᱟᱜ ᱠᱟᱜᱼᱟ ᱫᱟᱨᱮ ᱠᱚᱦᱚᱸ ᱞᱟᱜᱟ ᱵᱟᱲᱟ ᱟᱠᱟᱱ ᱜᱮᱭᱟ ᱟᱨ ᱟᱹᱰᱤ ᱪᱮᱦᱨᱟ ᱵᱩᱡᱷᱟᱹᱜᱼᱟ ᱦᱚᱭ ᱠᱚᱦᱚᱸ ᱱᱚᱜᱼᱚᱸᱭ ᱱᱚᱝᱠᱟ ᱤᱭᱟᱹ ᱫᱤᱱ ᱠᱚ ᱨᱩᱣᱟᱹᱲ ᱦᱚᱭ ᱱᱟᱦᱟᱜ ᱩᱫᱽᱜᱟᱹᱨ ᱫᱤᱱ ᱵᱮᱲᱟ ᱠᱚ ᱟᱹᱰᱤ ᱵᱮᱥ ᱵᱩᱡᱷᱟᱹᱜᱼᱟ ᱟᱞᱮ ᱴᱷᱮᱱ ᱟᱫᱚ ᱵᱮᱥ ᱜᱮᱞᱮ ᱵᱩᱡᱷᱟᱹᱣᱟ